ᱟᱵᱚ ᱥᱟᱱᱛᱟᱲ ᱥᱚᱢᱟᱡᱽ ᱨᱮ ᱟᱹᱰᱤ ᱦᱚᱲ ᱜᱮᱠᱚ ᱚᱞᱚᱜ ᱯᱟᱲᱦᱟᱜ ᱠᱟᱱᱟ ᱱᱮᱛᱟᱨ ᱫᱚ ᱤᱥᱠᱩᱞ ᱠᱚᱞᱮᱡᱽ ᱠᱚᱨᱮᱫ ᱜᱤᱫᱽᱨᱟᱹ ᱠᱚᱠᱚ ᱵᱷᱚᱨᱛᱤᱭᱮᱫ ᱠᱚᱣᱟ ᱦᱮᱸ ᱟᱨ ᱟᱹᱰᱤ ᱫᱤᱱ ᱫᱚ ᱩᱱᱟᱹᱜ ᱚᱞᱚᱜ ᱯᱟᱲᱦᱟᱜ ᱫᱚ ᱵᱟᱝ ᱛᱟᱦᱮᱸ ᱠᱟᱱᱟ ᱛᱚ ᱯᱟᱲᱦᱟᱣ ᱵᱟᱲᱟ ᱠᱟᱛᱮᱫ ᱟᱫᱚ ᱚᱯᱷᱤᱥᱟᱨ ᱠᱚᱠᱚ ᱵᱮᱱᱟᱜ ᱠᱟᱱᱟ ᱱᱮᱛᱟᱨ ᱠᱟᱛᱮᱫ ᱫᱚ ᱦᱮᱸ ᱟᱨ ᱩᱱᱠᱩ ᱠᱚ ᱚᱯᱷᱤᱥᱟᱨ ᱠᱚ ᱵᱮᱱᱟᱜ ᱠᱟᱱᱟ ᱩᱱᱠᱩ ᱠᱚᱫᱚ ᱱᱮᱛᱟᱨ ᱫᱚ ᱦᱟᱺᱰᱤ ᱯᱟᱹᱣᱨᱟᱹ ᱦᱚᱸ ᱧᱩ ᱦᱚᱸ ᱵᱟᱠᱚ ᱧᱩ ᱵᱟᱲᱟᱭᱮᱫᱟ ᱚᱱᱟᱛᱮ ᱵᱟᱠᱚ ᱠᱩᱥᱤᱭᱟᱜ ᱠᱟᱱᱟ ᱦᱟᱺᱰᱤ ᱯᱟᱹᱣᱨᱟᱹ ᱠᱚᱦᱚᱸ ᱜᱤᱫᱽᱨᱟᱹ ᱠᱚᱦᱚᱸ ᱡᱟᱦᱟᱸ ᱴᱟᱺᱰᱤ ᱠᱚᱦᱚᱸ ᱵᱟᱠᱚ ᱥᱮᱱᱚᱜ ᱠᱟᱱ ᱛᱟᱠᱚᱣᱟ ᱪᱚᱰᱚᱨ ᱢᱚᱰᱚᱨ ᱦᱚᱸ ᱟᱠᱚ ᱠᱚᱦᱚᱸ ᱵᱟᱠᱚ ᱥᱩᱨᱩᱜ ᱠᱟᱱᱟ ᱦᱮᱸ ᱟᱫᱚ ᱟᱵᱚ ᱦᱚᱲᱟᱜ ᱱᱚᱝᱠᱟ ᱠᱟᱛᱮᱫ ᱫᱚ ᱟᱫ ᱪᱟᱵᱟᱜ ᱠᱟᱱ ᱛᱟᱵᱳᱱᱟ ᱦᱮᱸ ᱦᱮᱸ ᱱᱚᱣᱟ ᱠᱚᱜᱮ ᱟᱫᱚ ᱱᱚᱝᱠᱟ ᱦᱩᱭ ᱞᱮᱱᱠᱷᱟᱱ ᱫᱚ ᱦᱚᱲᱟᱜ ᱫᱚ ᱟᱫ ᱪᱟᱵᱟᱜ ᱟᱛᱚ ᱵᱟᱠᱚ ᱠᱩᱥᱤᱜ ᱠᱟᱱᱟ